ᱫᱟᱜ ᱯᱷᱤᱞᱴᱟᱨ ᱟᱨ ᱯᱷᱤᱞᱴᱟᱨ ᱞᱟᱹᱜᱤᱫ ᱫᱚ ᱟᱞᱮ ᱫᱚ ᱠᱩᱧ ᱢᱮᱱᱟᱜ ᱛᱟᱞᱮᱭᱟ ᱠᱩᱧ ᱨᱮ ᱫᱚ ᱢᱟᱥᱮ ᱢᱟᱥᱮ ᱞᱮ ᱥᱟᱯᱷᱟᱭ ᱜᱮᱭᱟ ᱢᱟᱥ ᱨᱮ ᱢᱤᱫ ᱫᱷᱟᱱ ᱠᱟᱛᱮᱫ ᱥᱮ ᱪᱮᱫ ᱚᱱᱟ ᱞᱟᱜᱟᱣ ᱯᱟᱣᱰᱟᱨ ᱦᱚᱸᱞᱮ ᱞᱟᱦᱟᱣ ᱜᱮᱭᱟ ᱢᱟᱥ ᱨᱮ ᱢᱤᱫ ᱫᱷᱟᱱ ᱠᱟᱛᱮᱫ ᱚᱱᱟ ᱯᱷᱤᱞᱴᱟᱨ ᱚᱱᱟ ᱞᱟᱜᱟᱣ ᱠᱟᱛᱮ ᱟᱵᱟᱨ ᱯᱷᱤᱞᱴᱟᱨ ᱫᱟᱜ ᱞᱮ ᱯᱷᱤᱞᱴᱟᱨᱟ ᱥᱮ ᱫᱟᱨᱮ ᱠᱩᱡ ᱢᱮᱱᱟᱜᱼᱟ ᱡᱚᱵᱽᱨᱟ ᱠᱚ ᱧᱩᱨᱩᱭᱟᱜᱼᱟ ᱚᱱᱟ ᱦᱚᱞᱮ ᱥᱟᱯᱷᱟᱭ ᱜᱮᱭᱟ ᱥᱟᱯᱷᱟ ᱵᱟᱲᱟ ᱠᱟᱛᱮᱫ ᱯᱷᱤᱞᱴᱟᱨ ᱨᱮ ᱞᱟᱜᱟᱣ ᱠᱟᱛᱮ ᱟᱨᱚ ᱟᱨᱚ ᱦᱚᱸ ᱟᱞᱮ ᱴᱷᱮᱱ ᱠᱚ ᱦᱟ ᱡᱩᱜ ᱜᱮᱭᱟ ᱟᱭᱢᱟ ᱯᱟᱥᱮ ᱚᱲᱟᱜ ᱠᱚᱨᱮᱱ ᱫᱟᱜ ᱠᱚ ᱤᱫᱤᱭ ᱜᱮᱭᱟ ᱟᱞᱮᱭᱟᱜ ᱯᱷᱤᱞᱴᱟᱨ ᱚᱱᱟ ᱫᱟᱜ ᱧᱩ ᱠᱟᱛᱮᱫ ᱫᱚ ᱵᱮᱥ ᱜᱮ ᱟᱹᱭᱠᱟᱹᱜᱼᱟ ᱥᱮ ᱨᱳᱜᱽ ᱡᱤᱵᱟᱱᱩ ᱠᱚᱦᱚᱸ ᱵᱟᱝ ᱦᱩᱭᱩᱜ ᱛᱟᱵᱚᱱᱟ